ᱤᱧᱤᱧ ᱢᱚᱱᱮᱭᱟ ᱤᱛᱩᱱ ᱟᱥᱲᱟᱨᱮ ᱯᱟᱲᱦᱟᱣ ᱛᱟᱭᱚᱢ ᱫᱚ ᱚᱠᱚᱭ ᱠᱚᱫᱚ ᱞᱟᱯᱷᱟᱝ ᱥᱮᱪᱮᱫ ᱞᱟᱜᱤᱫ ᱠᱚ ᱯᱟᱲᱦᱟᱜ ᱠᱟᱱ ᱜᱮᱭᱟ ᱟᱵᱟᱨ ᱚᱠᱚᱭ ᱠᱚᱫᱚ ᱜᱷᱟᱨᱚᱸᱡᱽ ᱨᱮ ᱠᱟᱹᱢᱤ ᱨᱮᱦᱚᱸ ᱠᱚ ᱪᱷᱩᱴᱟᱹᱣᱟᱠᱟᱱ ᱜᱮᱭᱟ